ᱤᱧᱫᱚ ᱥᱩᱯᱟᱨ ᱥᱯᱞᱮᱱᱰᱟᱨ ᱦᱤᱨᱳ ᱦᱳᱱᱰᱟ ᱥᱩᱯᱟᱨ ᱥᱯᱞᱮᱱᱰᱟᱨ ᱵᱟᱭᱤᱠᱜᱤᱧ ᱠᱩᱥᱤᱭᱟᱜᱼᱟ ᱢᱮᱱᱠᱷᱟᱱ ᱢᱮᱱᱟᱜ ᱛᱤᱧ ᱜᱮᱭᱟ ᱢᱤᱫᱴᱮᱱ ᱫᱚ ᱟᱨ ᱵᱷᱚᱵᱤᱥᱚᱛ ᱨᱮ ᱟᱨᱦᱚᱸ ᱞᱟᱹᱴᱩ ᱨᱮᱭᱟᱜ ᱵᱟᱭᱤᱠ ᱠᱤᱨᱤᱧ ᱨᱮᱭᱟᱜ ᱢᱤᱫᱴᱮᱱ ᱤᱪᱪᱷᱟ ᱢᱮᱱᱟᱜ ᱛᱤᱧᱟᱹ ᱚᱱᱟ ᱫᱚ ᱵᱩᱞᱮᱰ ᱵᱟᱭᱤᱠ ᱨᱚᱭᱮᱞ ᱤᱱᱯᱷᱮᱞᱴ ᱵᱟᱭᱤᱠ ᱠᱤᱨᱤᱧ ᱨᱮᱭᱟᱜ ᱢᱤᱫᱴᱮᱱ ᱤᱪᱪᱷᱟ ᱢᱮᱱᱟᱜ ᱛᱤᱧᱟᱹ